ᱦᱮᱸ ᱡᱚᱦᱟᱨ ᱜᱮ ᱦᱮᱸ ᱢᱟᱡᱷᱤ ᱵᱟᱵᱟᱧ ᱨᱚᱲ ᱠᱟᱱᱟ ᱪᱷᱟᱠᱩ ᱴᱩᱰᱩ ᱟᱪᱪᱷᱟ ᱦᱮᱸ ᱦᱮᱸ ᱦᱮᱸ ᱜᱚᱝᱮ ᱟᱫᱚ ᱡᱚᱦᱟᱨ ᱜᱮ ᱟᱫᱚ ᱦᱚᱸᱜᱼᱚᱭ ᱡᱟᱦᱟᱸᱢ ᱞᱟᱹᱭ ᱠᱮᱫ ᱛᱟᱵᱚᱱᱟ ᱵᱚᱸᱜᱟ ᱵᱩᱨᱩ ᱠᱟᱛᱷᱟ ᱠᱚ ᱥᱮ ᱞᱟᱠᱪᱟᱨ ᱠᱟᱛᱷᱟ ᱠᱚ ᱟᱫᱚ ᱟᱵᱚ ᱫᱚ ᱵᱟᱰᱟᱭ ᱜᱮᱭᱟᱵᱚᱱ ᱟᱵᱚ ᱫᱚ ᱠᱷᱮᱨᱣᱟᱞ ᱦᱚᱯᱚᱱ ᱠᱟᱱᱟ ᱵᱚᱱ ᱟᱫᱚ ᱟᱵᱚᱣᱟᱜ ᱡᱟᱦᱟᱸ ᱵᱚᱸᱜᱟ ᱵᱩᱨᱩ ᱥᱮᱨᱣᱟ ᱠᱚᱫᱚ ᱱᱚᱣᱟ ᱠᱚᱫᱚ ᱡᱚᱛᱚ ᱜᱮ ᱯᱨᱟᱭ ᱥᱮᱢ ᱜᱮᱭᱟ ᱟᱫᱚ ᱠᱤᱪᱷᱩ ᱴᱟ ᱚᱱᱛᱮ ᱱᱚᱛᱮ ᱢᱮᱱᱟᱜ ᱟᱠᱟᱫᱟ ᱟᱫᱚ ᱴᱚᱴᱷᱟᱠᱤᱭᱟᱹ ᱚᱨᱥᱚᱝ ᱛᱮ ᱯᱟᱲᱟᱜᱼᱟ ᱥᱮ ᱧᱮᱞᱚᱜ ᱠᱟᱱᱟ ᱡᱩᱫᱤᱧ ᱢᱮᱱ ᱛᱟᱵᱚᱱᱟ ᱱᱚᱸᱰᱮ ᱱᱚᱣᱟ ᱟᱞᱮ ᱱᱚᱣᱟ ᱟᱛᱳ ᱨᱮ ᱥᱮ ᱟᱞᱮ ᱱᱚᱣᱟ ᱵᱮᱝᱜᱚᱞ ᱯᱚᱱᱚᱛ ᱨᱮᱫᱚ ᱡᱩᱫᱤ ᱵᱚᱱ ᱞᱟᱹᱭ ᱠᱷᱟᱱ ᱱᱚᱜᱼᱚᱭ ᱡᱮ ᱟᱵᱚᱣᱟᱜ ᱜᱮᱞᱵᱟᱨ ᱜᱚᱴᱟᱝ ᱪᱟᱸᱫᱚ ᱨᱮ ᱜᱮᱞᱵᱟᱨ ᱞᱮᱠᱟ ᱟᱵᱚᱣᱟᱜ ᱵᱚᱸᱜᱟ ᱵᱩᱨᱩ ᱯᱚᱨ ᱯᱚᱨ ᱜᱮ ᱢᱮᱱᱟᱜ ᱛᱟᱵᱚᱱᱟ ᱟᱫᱚ ᱚᱠ ᱢᱩᱫᱽᱨᱮ ᱮᱢᱚᱱ ᱱᱚᱝᱠᱟᱱ ᱛᱟᱵᱚᱱᱟ ᱟᱵᱚᱣᱟᱜ ᱱᱚᱜᱼᱚ ᱡᱮ ᱢᱤᱫᱴᱤᱡ ᱥᱟᱠᱨᱟᱛ ᱡᱟᱦᱟᱸ ᱵᱚᱱ ᱞᱟᱹᱭᱮᱫᱟ ᱟᱫᱚ ᱥᱟᱠᱨᱟᱛ ᱦᱚᱸ ᱟᱹᱰᱤ ᱡᱮ ᱦᱚᱸᱜᱼᱚᱭ ᱡᱮ ᱯᱩᱥ ᱵᱚᱸᱜᱟ ᱢᱩᱪᱟᱹᱫ ᱨᱮ ᱦᱩᱭᱩᱜ ᱠᱟᱱ ᱛᱟᱵᱚᱱᱟ ᱥᱚᱝᱠᱟᱱᱛᱤ ᱨᱮ ᱟᱫᱚ ᱱᱚᱛᱮ ᱫᱚ ᱦᱩᱭᱩᱜ ᱠᱟᱱᱟ ᱚᱱᱟ ᱥᱟᱠᱨᱟᱛ ᱞᱮ ᱢᱟᱱᱟᱣᱟᱞᱮ ᱢᱤᱫᱛᱮ ᱵᱚᱭᱦᱟ ᱵᱩᱦᱤᱱ ᱠᱚ ᱡᱤᱞ ᱯᱤᱴᱷᱟ ᱫᱟᱠᱟ ᱩᱛᱩ ᱚᱱᱟ ᱠᱚᱞᱮ ᱡᱚᱢᱟ ᱡᱚᱢ ᱢᱤᱫᱟᱞᱮ ᱢᱮᱱᱠᱷᱟᱱ ᱟᱫᱚ ᱡᱟᱦᱟᱢ ᱞᱟᱹᱭ ᱠᱮᱫ ᱱᱚᱜᱼᱚᱭ ᱡᱮ ᱡᱷᱟᱲᱠᱷᱚᱸᱫ ᱨᱮ ᱡᱷᱟᱲᱠᱷᱚᱸᱰ ᱨᱮᱦᱚᱸ ᱠᱤᱱᱛᱩ ᱥᱟᱠᱨᱟᱛ ᱫᱚ ᱢᱟᱱᱟᱣᱟᱠᱚ ᱢᱮᱱᱠᱷᱟᱱ ᱡᱟᱦᱟᱸᱞᱮᱠᱟ ᱚᱸᱰᱮ ᱢᱤᱫᱴᱤᱡ ᱵᱮᱝᱜᱚᱞ ᱨᱮ ᱢᱟᱱᱟᱜ ᱠᱟᱱᱟ ᱟᱹᱰᱤ ᱱᱤᱨᱵᱟᱲ ᱱᱤᱨᱵᱚᱲᱟᱛᱮ ᱥᱚᱛᱚᱛᱟᱣᱟᱛᱮ ᱛᱚ ᱚᱸᱰᱮ ᱫᱚ ᱠᱤᱱᱛᱩ ᱚᱱᱠᱟ ᱫᱚ ᱵᱟᱝ ᱧᱮᱞᱚᱜᱼᱟ ᱟᱨ ᱡᱟᱦᱟᱸ ᱵᱚᱱ ᱞᱟᱹᱭᱫᱟ ᱦᱚᱸᱜᱼᱚᱭ ᱡᱮ ᱯᱳᱥ ᱵᱚᱸᱜᱟ ᱢᱩᱪᱟᱹᱫ ᱨᱮ ᱥᱟᱠᱨᱟᱛ ᱠᱟᱛᱷᱟ ᱵᱚᱱ ᱞᱟᱹᱭᱫᱟ ᱢᱮᱱᱠᱷᱟᱱ ᱚᱸᱰᱮ ᱫᱚ ᱵᱟᱠᱚ ᱢᱟᱱᱟᱣᱟ ᱥᱮ ᱥᱟᱠᱨᱟᱛ ᱫᱚ ᱵᱟᱝ ᱦᱩᱭᱩᱜᱼᱟ ᱥᱮᱹᱭ ᱦᱟᱱᱮ ᱚᱠᱟᱨᱮ ᱥᱚᱦᱨᱟᱭ ᱪᱟᱸᱫᱚ ᱥᱮᱡ ᱵᱟᱠᱚ ᱴᱷᱮᱞᱟᱣ ᱤᱫᱤᱭᱟ ᱟᱨᱠᱤ ᱱᱚᱜᱼᱚ ᱱᱚᱝᱠᱟ ᱧᱮᱞᱚᱜᱼᱟ ᱦᱮᱸ ᱟᱫᱚ ᱩᱱᱠᱩ ᱚᱸᱰᱮ ᱡᱟᱦᱟᱸ ᱫᱚ ᱡᱷᱟᱲᱠᱷᱚᱸᱰ ᱫᱤᱥᱚᱢ ᱨᱮ ᱟᱵᱚᱨᱮᱱ ᱡᱟᱦᱟᱸᱭ ᱢᱮᱱᱟᱜ ᱠᱚᱣᱟ ᱠᱷᱮᱨᱣᱟᱞ ᱠᱚ ᱥᱟᱱᱛᱟᱲ ᱠᱚ ᱩᱱᱠᱩ ᱠᱚᱦᱚᱸ ᱚᱱᱟ ᱫᱚ ᱡᱟᱦᱟᱸ ᱵᱚ ᱞᱟᱹᱭᱫᱟ ᱡᱮ ᱟᱵᱚᱣᱟᱜ ᱯᱚᱨᱚᱵ ᱨᱮ ᱡᱟᱦᱟᱸ ᱦᱟᱯᱲᱟᱢ ᱠᱚ ᱞᱟᱹᱜᱤᱫ ᱛᱮ ᱦᱟᱺᱰᱤ ᱪᱚᱰᱚᱨ ᱠᱟᱛᱷᱟ ᱟᱫᱚ ᱚᱱᱟ ᱫᱚ ᱢᱮᱱᱟᱜ ᱜᱮᱛᱟ ᱠᱚᱣᱟ ᱟᱵᱚ ᱚᱸᱰᱮ ᱦᱚᱸ ᱢᱮᱱᱟᱜ ᱜᱮᱛᱟᱠᱚᱣᱟ ᱢᱮᱱᱠᱷᱟᱱ ᱦᱚᱸᱜᱼᱚᱭ ᱡᱟᱦᱟᱸ ᱚᱠᱛᱚ ᱨᱮ ᱵᱚᱸᱜᱟ ᱵᱩᱨᱩ ᱥᱚ ᱯᱚᱨᱚᱵᱽ ᱯᱩᱱᱟᱹᱭ ᱦᱩᱭ ᱞᱟᱠᱛᱤ ᱠᱟᱱᱟ ᱚᱱᱮᱚᱱᱟ ᱚᱠᱛᱚ ᱜᱮ ᱚᱱᱛᱮ ᱱᱚᱛᱮᱭᱟᱠᱟᱱ ᱛᱟᱵᱚᱱᱟ ᱟᱨᱠᱤ ᱵᱟᱠᱷᱟᱱ ᱟᱵᱚᱣᱟᱜ ᱨᱟᱭᱨᱤᱛ ᱠᱚᱫᱚ ᱯᱨᱟᱭ ᱥᱮᱢ ᱜᱮᱭᱟ ᱟᱨᱠᱤ ᱴᱷᱤᱠ ᱦᱚᱭ ᱦᱚᱭ ᱦᱚᱭ ᱴᱷᱤᱠ ᱦᱮᱸ ᱚᱱᱟᱦᱚᱸ ᱵᱷᱟᱜᱮ ᱠᱟᱛᱷᱟ ᱜᱮᱢ ᱞᱟᱹᱭ ᱟᱠᱟᱫ ᱛᱟᱵᱚᱱᱟ ᱟᱫᱚ ᱱᱚᱸᱰᱮ ᱡᱟᱦᱟᱸ ᱧᱮᱞᱚᱜ ᱠᱟᱱᱟ ᱡᱮ ᱟᱵᱚ ᱥᱚᱦᱟᱭ ᱠᱟᱛᱷᱟ ᱦᱮᱸ ᱡᱟᱦᱟᱸ ᱫᱚ ᱢᱚᱬᱮ ᱢᱟᱦᱟ ᱨᱮᱱᱟᱜ ᱥᱚᱦᱚᱨᱟᱭ ᱠᱟᱱ ᱛᱟᱵᱚᱱᱟ ᱟᱫᱚ ᱱᱚᱣᱟ ᱥᱚᱦᱨᱟᱭ ᱡᱟᱦᱟᱸᱞᱮᱠᱟ ᱟᱞᱮ ᱫᱤᱥᱚᱢ ᱨᱮ ᱥᱮ ᱵᱮᱝᱜᱚᱞ ᱨᱮᱞᱮ ᱢᱟᱱᱟᱣᱟ ᱢᱚᱬᱮ ᱢᱟᱦᱟ ᱜᱮᱞᱮ ᱢᱟᱱᱟᱣᱟᱭ ᱚᱱᱟ ᱫᱚ ᱦᱩᱭᱩᱜ ᱠᱟᱱᱟ ᱥᱚᱦᱨᱟᱭ ᱵᱚᱸᱜᱟ ᱨᱮᱱᱟᱜ ᱮᱠᱫᱚᱢ ᱥᱚᱦᱨᱟᱭ ᱪᱟᱸᱫᱚ ᱨᱮᱜᱮ ᱡᱟᱦᱟᱸ ᱫᱚ ᱟᱵᱚ ᱟᱸᱵᱟᱵᱟᱹᱥᱭᱟᱹ ᱨᱮ ᱦᱩᱭᱩᱜ ᱠᱟᱱ ᱛᱟᱵᱚᱱᱟ ᱟᱨ ᱵᱟᱠᱷᱟᱱ ᱫᱚ ᱦᱩᱭᱩᱜ ᱠᱟᱱᱟ ᱤᱱᱟᱹᱯᱚᱨᱮ ᱠᱩᱱᱟᱹᱢᱤ ᱨᱮ ᱦᱩᱭᱩᱜᱼᱟ ᱟᱫᱚ ᱚᱸᱰᱮ ᱫᱚ ᱪᱤᱠᱟᱹᱱᱟ ᱥᱟᱦᱨᱟᱭ ᱫᱚ ᱦᱟᱱᱮ ᱪᱟᱞᱟᱜ ᱠᱟᱱ ᱛᱟᱵᱚᱱᱟ ᱯᱩᱥ ᱵᱚᱸᱜᱟ ᱥᱮᱫ ᱠᱚ ᱥᱚᱦᱨᱟᱭᱚᱜ ᱠᱟᱱᱟ ᱦᱮᱸ ᱯᱩᱥ ᱚᱱᱛᱮ ᱪᱟᱞᱟᱜ ᱠᱟᱱᱟ ᱟᱨᱠᱤ ᱦᱮᱸ ᱟᱫᱚ ᱦᱚᱸᱜᱼᱚᱭ ᱡᱮ ᱟᱵᱚ ᱢᱮᱫᱴᱮᱡ ᱥᱮᱦᱨᱟᱭ ᱠᱚ ᱱᱤᱭᱟᱹ ᱢᱤᱫᱴᱤᱡ ᱚᱠᱛᱚ ᱢᱟᱱᱮ ᱥᱚᱢᱚᱭ ᱢᱟᱱᱮ ᱚᱠᱟ ᱪᱟᱸᱫᱚ ᱨᱮ ᱟᱵᱚᱣᱟᱜ ᱫᱚ ᱪᱟᱸᱫᱚ ᱦᱟᱹᱴᱤᱧ ᱞᱮᱠᱟᱛᱮ ᱪᱟᱸᱫᱚ ᱡᱟᱦᱟᱸ ᱦᱟᱹᱴᱤᱧ ᱠᱟᱱ ᱛᱟᱵᱚᱱᱟ ᱚᱱᱟᱞᱮᱠᱟᱛᱮ ᱚᱱᱟ ᱞᱮᱠᱟᱛᱮ ᱟᱵᱚ ᱫᱚᱵᱚᱱ ᱥᱚᱦᱨᱟᱭᱚᱜᱼᱟ ᱟᱫᱚ ᱢᱮᱱᱠᱷᱟᱱ ᱥᱚᱦᱨᱟᱭ ᱨᱮᱱᱟᱜ ᱟᱵᱚᱣᱟᱜ ᱨᱟᱭ ᱨᱤᱛ ᱠᱚᱫᱚ ᱤᱱᱟᱹ ᱜᱮᱭᱟ ᱩᱱᱠᱩᱣᱟᱜ ᱡᱟᱦᱟᱸ ᱧᱮᱞᱚᱜ ᱠᱟᱱ ᱛᱟᱠᱚᱣᱟ ᱡᱮ ᱚᱠᱛᱚ ᱠᱚ ᱦᱮᱸ ᱚᱠᱛᱚ ᱱᱮᱜᱼᱮ ᱱᱤᱭᱟᱹ ᱠᱚ ᱠᱟᱺᱪ ᱯᱷᱟᱨᱟᱠ ᱟᱠᱟᱱᱟᱥ ᱯᱷᱟᱨᱟᱠ ᱧᱚᱜ ᱠᱟᱱ ᱛᱟᱵᱚᱱᱟ ᱟᱨ ᱵᱤᱥᱮᱥ ᱠᱚᱨᱮ ᱚᱸᱰᱮ ᱡᱟᱦᱟᱸ ᱧᱮᱞᱟᱠᱟᱱ ᱥᱮ ᱧᱮᱞᱚᱜ ᱠᱟᱱᱟ ᱟᱨ ᱟᱵᱚ ᱚᱱᱛᱮ ᱡᱟᱦᱟᱸᱞᱮᱠᱟ ᱵᱚᱱ ᱮᱱᱮᱡᱟ ᱛᱩᱢᱫᱟᱜ ᱴᱟᱢᱟᱠᱟᱛᱮ ᱵᱚᱱ ᱮᱱᱮᱡᱟ ᱥᱚᱦᱨᱟᱭ ᱨᱮᱦᱚᱸ ᱦᱮᱸ ᱡᱮ ᱠᱷᱩᱱᱴᱟᱹᱣ ᱵᱚᱱ ᱠᱚᱨᱟᱣᱟ ᱰᱟᱝᱨᱤ ᱵᱚᱱ ᱪᱟᱨᱦᱟᱣ ᱠᱚᱣᱟ ᱟᱫᱚ ᱚᱸᱰᱮ ᱦᱚᱸ ᱚᱱᱠᱟ ᱜᱮ ᱦᱩᱭᱩᱜᱼᱟ ᱰᱟᱝᱨᱤ ᱪᱟᱨᱦᱟᱣ ᱠᱚ ᱦᱩᱭᱩᱜ ᱜᱮᱭᱟ ᱫᱚ ᱚᱱᱟ ᱥᱟᱶᱛᱮ ᱡᱩᱫᱤ ᱟᱨᱚ ᱢᱮᱫᱴᱮᱡ ᱡᱟᱦᱟᱸ ᱫᱚ ᱩᱱᱠᱩᱣᱟᱜ ᱫᱚ ᱥᱚᱜᱚᱭ ᱠᱟᱛᱷᱟ ᱢᱮᱱᱟᱜ ᱛᱟᱠᱚᱣᱟ ᱦᱮᱸ ᱵᱤᱥᱮᱥ ᱠᱚᱨᱮ ᱚᱱᱛᱮ ᱢᱟᱱᱮ ᱥᱟᱱᱛᱟᱲᱯᱟᱨᱜᱟᱱᱟ ᱫᱤᱥᱚᱢ ᱨᱮ ᱚᱱᱟ ᱥᱚᱜᱚᱭ ᱠᱟᱛᱷᱟ ᱫᱚ ᱠᱤᱱᱛᱩ ᱫᱚᱢᱮ ᱜᱮ ᱢᱮᱱᱟᱜᱼᱟ ᱟᱨ ᱥᱚᱜᱚᱭ ᱤᱭᱟᱹ ᱦᱚᱸᱠᱚ ᱮᱱᱮᱡ ᱜᱮᱭᱟ ᱟᱨᱠᱤ ᱦᱳᱭ ᱦᱳᱭ ᱦᱳᱭ ᱦᱮᱸ ᱦᱮᱸ ᱴᱷᱤᱠ ᱦᱮᱸ ᱚᱵᱚᱥᱥᱳᱭ ᱜᱚᱝᱠᱮ ᱟᱢ ᱡᱟᱦᱟᱸᱱᱟᱜ ᱜᱮ ᱛᱚᱛᱛᱷᱚ ᱠᱚ ᱟᱵᱚᱣᱟᱜ ᱥᱟᱱᱛᱟᱲ ᱮᱱᱮᱡ ᱥᱮᱨᱮᱧ ᱞᱟᱭ ᱞᱟᱠᱪᱟᱨ ᱵᱚᱸᱜᱟ ᱵᱩᱨᱩ ᱤᱫᱤ ᱠᱟᱛᱮ ᱚᱵᱚᱥᱥᱳᱭ ᱡᱩᱫᱤ ᱛᱮᱞᱟ ᱠᱚᱢ ᱫᱚᱦᱚ ᱛᱟᱵᱚᱱᱟ ᱠᱩᱠᱞᱤᱢ ᱫᱚᱦᱚ ᱛᱟᱵᱚᱱᱟ ᱚᱵᱚᱥᱥᱳᱭ ᱟᱥᱟᱭᱟᱹᱧ ᱟᱨ ᱤᱧ ᱦᱩᱧ ᱢᱚᱱᱮᱭᱟ ᱱᱚᱣᱟ ᱠᱚᱨᱮᱱᱟᱜ ᱛᱮᱞᱟ ᱮᱢ ᱨᱮᱱᱟᱜ ᱚᱵᱚᱥᱥᱳᱭ ᱞᱟᱹᱠᱛᱤ ᱠᱟᱱᱟ ᱟᱨ ᱛᱮᱞᱟᱧ ᱮᱢᱟᱢᱟ ᱯᱚᱨᱚᱵᱚᱨᱛᱤ ᱫᱤᱱ ᱨᱮ ᱦᱮᱸ ᱜᱚᱝᱠᱮ ᱡᱚᱦᱟᱨ ᱜᱮ